ᱦᱚᱲᱢᱚ ᱪᱮᱛᱟᱱ ᱵᱮᱭᱟᱢ ᱟᱨ ᱡᱳᱜᱽ ᱵᱮᱭᱟᱢ ᱢᱩᱫᱽ ᱨᱮ ᱵᱷᱮᱜᱟᱨ ᱫᱚ ᱵᱷᱮᱜᱟᱨ ᱫᱚ ᱦᱩᱭᱩᱜ ᱠᱟᱱᱟ ᱟᱵᱚ ᱢᱤᱫᱴᱟᱝ ᱢᱟᱱᱮ ᱡᱳᱜᱽ ᱵᱮᱭᱟᱢ ᱮᱫᱟ ᱵᱚᱱ ᱢᱤᱫᱴᱮᱱ ᱟᱵᱚ ᱡᱳᱜᱽ ᱵᱮᱭᱟᱢ ᱫᱚ ᱪᱮᱫ ᱞᱮᱠᱟ ᱦᱩᱭᱩᱜ ᱠᱟᱱᱟ ᱢᱤᱫᱴᱟᱝ ᱟᱵᱚ ᱢᱤᱫᱴᱮᱱ ᱡᱟᱭᱜᱟ ᱨᱮ ᱡᱮ ᱠᱟᱹᱴᱤᱡ ᱯᱟᱨᱟᱝ ᱡᱟᱭᱜᱟ ᱨᱮ ᱟᱢᱫᱚ ᱢᱤᱫᱴᱮᱱ ᱯᱟᱹᱴᱭᱟᱹ ᱟᱴᱮᱫ ᱠᱟᱛᱮ ᱥᱮ ᱟᱥᱚᱱ ᱟᱴᱮᱫ ᱠᱟᱛᱮ ᱮᱢ ᱡᱳᱜᱽ ᱵᱮᱭᱟᱢ ᱫᱟᱲᱮᱭᱟᱜᱼᱟ ᱟᱨ ᱡᱳᱜᱽ ᱵᱮᱭᱟᱢ ᱢᱩᱫᱽ ᱨᱮᱫᱚ ᱦᱩᱭᱩᱜ ᱠᱟᱱᱟ ᱟᱵᱚ ᱡᱮᱢᱚᱱ ᱫᱩᱲᱩᱵ ᱛᱷᱤᱨ ᱠᱟᱛᱮ ᱪᱮᱫ ᱯᱚᱫᱽᱫᱟᱥᱚᱱ ᱠᱚ ᱢᱮᱱ ᱜᱮᱭᱟ ᱚᱱᱟ ᱢᱤᱫᱴᱮᱱ ᱡᱳᱜᱽ ᱵᱮᱭᱟᱢ ᱠᱟᱱᱟ ᱟᱨ ᱢᱤᱫᱴᱟᱝ ᱫᱚ ᱫᱩᱲᱩᱵ ᱴᱷᱤᱨ ᱠᱟᱛᱮ ᱢᱟᱱᱮ ᱥᱟᱸᱦᱮᱫ ᱵᱚᱱ ᱦᱟᱛᱟᱣᱟ ᱢᱤᱫ ᱫᱷᱟᱱ ᱥᱟᱸᱦᱮᱫ ᱵᱚᱱ ᱦᱟᱛᱟᱣᱟ ᱟᱨ ᱢᱤᱫ ᱫᱷᱟᱱ ᱥᱟᱸᱦᱮᱫ ᱵᱚᱱ ᱟᱲᱟᱜᱟ ᱚᱱᱟ ᱢᱤᱫᱴᱮᱱ ᱵᱮᱭᱟᱢ ᱟᱨ ᱚᱱᱟ ᱦᱚᱸ ᱢᱤᱫᱴᱟᱝ ᱵᱮᱭᱟᱢ ᱠᱟᱱᱟ ᱟᱨ ᱱᱚᱣᱟ ᱫᱚ ᱪᱮᱠᱟ ᱞᱮᱠᱟᱛᱮ ᱵᱷᱮᱜᱟᱨ ᱜᱮᱭᱟ ᱵᱟᱨᱭᱟ ᱵᱮᱭᱟᱢ ᱢᱮᱱ ᱛᱮᱫᱚ ᱦᱩᱭᱩᱜ ᱠᱟᱱᱟ ᱢᱤᱫᱴᱮᱱ ᱫᱚ ᱡᱟᱦᱟᱸ ᱛᱤ ᱦᱟᱹᱥᱩ ᱠᱟᱴᱟ ᱦᱟᱹᱥᱩ ᱚᱱᱟ ᱨᱮᱭᱟᱜ ᱫᱚ ᱮᱢᱱᱤ ᱢᱤᱫᱴᱮᱱ ᱰᱟᱸᱜᱟ ᱪᱟᱹᱭᱟ ᱰᱟᱸᱜᱟ ᱫᱚᱨᱠᱟᱨ ᱪᱮᱫᱟᱜ ᱥᱮ ᱰᱟᱸᱜᱟ ᱨᱮ ᱡᱟᱛᱮ ᱵᱚ ᱫᱟᱹᱲ ᱵᱟᱲᱟ ᱫᱟᱲᱮᱜ ᱫᱟᱹᱲ ᱵᱟᱲᱟᱭᱟᱵᱚᱱ ᱟᱨ ᱛᱤ ᱠᱚ ᱵᱚᱱ ᱦᱩᱨᱞᱟᱹᱭᱟ ᱡᱟᱛᱮ ᱟᱵᱚ ᱛᱤ ᱦᱚᱸ ᱛᱤ ᱦᱚᱸ ᱢᱚᱡᱽ ᱵᱮᱥᱜᱮᱢ ᱵᱩᱡᱷᱟᱹᱣᱟ ᱡᱟᱦᱟᱸ ᱦᱟᱹᱥᱩ ᱛᱟᱦᱮᱸ ᱠᱟᱱᱟ ᱚᱱᱟ ᱪᱟᱵᱟᱜᱼᱟ ᱟᱨ ᱠᱟᱴᱟ ᱦᱚᱸ ᱛᱟᱲᱟᱢ ᱫᱟᱵᱚᱱ ᱚᱱᱟ ᱢᱤᱫᱴᱮᱱ ᱯᱚᱨᱤᱥᱨᱚᱢ ᱦᱩᱭᱩᱜ ᱠᱟᱱᱟ ᱟᱨ ᱛᱟᱲᱟᱢ ᱛᱟᱲᱟᱢ ᱛᱮ ᱛᱟᱲᱟᱢ ᱛᱟᱲᱟᱢ ᱛᱮ ᱩᱫᱽᱜᱟᱹᱨ ᱫᱟᱜ ᱦᱚᱸ ᱩᱸᱰᱩᱠᱚᱜ ᱠᱟᱱᱟ ᱚᱱᱟ ᱫᱚ ᱯᱚᱨᱤᱥᱨᱚᱢ ᱦᱩᱭᱩᱜ ᱠᱟᱱᱟ ᱟᱨ ᱱᱤᱭᱟᱹ ᱫᱚ ᱡᱳᱜᱽ ᱵᱮᱭᱟᱢ ᱫᱚ ᱫᱩᱲᱩᱵ ᱛᱷᱤᱨ ᱠᱟᱛᱮ ᱮᱠᱞᱟ ᱡᱟᱭᱜᱟ ᱨᱮ ᱫᱩᱲᱩᱵ ᱛᱷᱤᱨ ᱠᱟᱛᱮ ᱫᱷᱮᱱ ᱠᱟᱛᱮ ᱵᱚᱱ ᱛᱟᱦᱮᱱ ᱠᱟᱱᱟ ᱚᱱᱟ ᱫᱚ ᱫᱩᱲᱩᱵ ᱛᱷᱤᱨ ᱠᱟᱛᱮ ᱟᱨ ᱱᱤᱭᱟᱹ ᱫᱚᱵᱚᱱ ᱫᱟᱲᱟᱵᱟᱲᱟᱭ ᱠᱟᱱᱟ ᱚᱱᱟ ᱤᱠᱷᱟᱹ ᱛᱮᱜᱮ ᱵᱷᱮᱜᱟᱨ ᱜᱮᱭᱟ